ᱦᱮᱞᱳ ᱚᱠᱚᱭ ᱯᱮ ᱞᱟᱹᱭ ᱮᱜᱼᱟ ᱦᱚᱸ ᱞᱟᱹᱭ ᱵᱤᱱ ᱥᱩᱵᱤᱫᱷᱟ ᱠᱚᱫᱚ ᱢᱮᱱᱟᱜ ᱜᱮᱭᱟ ᱟᱹᱰᱤ ᱠᱤᱪᱷᱩ ᱜᱮ ᱦᱮᱸ ᱞᱟᱹᱭ ᱵᱤᱱ ᱟᱸᱡᱚᱢᱚᱜ ᱠᱟᱱᱟ ᱥᱩᱵᱤᱫᱷᱟ ᱠᱚᱫᱚ ᱟᱹᱰᱤ ᱠᱤᱪᱷᱩᱜᱮ ᱢᱮᱱᱟᱜᱼᱟ ᱢᱮᱱᱟᱜ ᱫᱚ ᱨᱩᱜᱤ ᱵᱟᱨᱮ ᱛᱮᱫᱚ ᱢᱮᱱᱟᱜ ᱜᱮᱭᱟ ᱨᱩᱜᱤ ᱵᱟᱨᱮ ᱛᱮᱫᱚ ᱡᱟᱦᱟᱸᱭ ᱡᱟᱹᱥᱛᱤ ᱧᱚᱜᱼᱮ ᱚᱥᱩᱥᱛᱷᱚ ᱠᱚᱜᱼᱟ ᱡᱩᱫᱤ ᱵᱟᱭ ᱛᱟᱲᱟᱢ ᱫᱟᱲᱮᱭᱟᱜ ᱠᱷᱟᱱ ᱩᱱᱤ ᱵᱟᱠᱷᱨᱟ ᱛᱮᱦᱚᱸ ᱮᱢᱵᱩᱞᱮᱱᱥ ᱠᱚᱦᱚᱸᱞᱮ ᱵᱷᱮᱡᱟᱭ ᱜᱮᱭᱟ ᱟᱨ ᱡᱟᱦᱟᱸᱭ ᱴᱷᱮᱱ ᱢᱟᱭᱟᱢ ᱠᱚ ᱦᱚᱲᱢᱚ ᱨᱮ ᱵᱟᱭ ᱛᱟᱦᱮᱱᱟ ᱩᱱᱤ ᱵᱟᱠᱷᱨᱟ ᱥᱮᱞᱟᱭᱤᱱ ᱠᱚᱦᱚᱸ ᱢᱮᱱᱟᱜ ᱜᱮᱭᱟ ᱥᱮᱞᱟᱭᱤᱱ ᱪᱟᱞᱟᱣᱟᱭ ᱠᱷᱟᱱᱜᱮ ᱩᱱᱤᱭᱟᱜ ᱦᱚᱲᱢᱚ ᱨᱮ ᱢᱟᱭᱟᱢ ᱛᱟᱭ ᱰᱷᱮᱨᱚᱜᱼᱟ ᱟᱨ ᱯᱮᱢᱮᱱᱴ ᱵᱟᱠᱷᱨᱟ ᱠᱚᱦᱚᱸ ᱢᱮᱱᱟᱜ ᱜᱮᱭᱟ ᱥᱩᱵᱤᱫᱷᱟ ᱠᱚ ᱵᱚᱦᱩᱫ ᱠᱤᱪᱷᱩ ᱜᱮ ᱪᱷᱚ ᱢᱟᱹᱦᱱᱟᱹ ᱵᱟᱫ ᱟᱞᱴᱨᱟᱥᱚᱱ ᱦᱩᱭᱩᱜᱼᱟ ᱟᱨ ᱱᱚ ᱢᱟᱹᱦᱱᱟᱹ ᱨᱮ ᱢᱤᱫ ᱫᱷᱟᱣ ᱟᱞᱴᱨᱟᱥᱚᱱ ᱦᱩᱭᱩᱜᱼᱟ ᱜᱤᱫᱽᱨᱟᱹ ᱠᱚ ᱯᱟᱞᱮᱫ ᱠᱚ ᱜᱟᱸᱰᱮ ᱠᱚᱜ ᱠᱷᱟᱱ ᱚᱱᱟ ᱞᱟᱹᱜᱤᱫ ᱟᱞᱴᱨᱟᱥᱚᱱ ᱫᱚ ᱦᱩᱭᱩᱜᱼᱟ ᱟᱨ ᱞᱟᱹᱭᱟᱹᱧ ᱚᱱᱟ ᱜᱮᱵᱤᱱ ᱠᱩᱞᱤᱠᱟᱱ ᱛᱟᱦᱮᱱ ᱥᱮ ᱡᱩᱫᱤ ᱵᱚᱦᱚᱜ ᱠᱚ ᱦᱟᱹᱥᱩᱣᱟ ᱮᱱᱠᱷᱟᱱ ᱫᱚ ᱵᱚᱦᱚᱜ ᱦᱟᱹᱥᱩ ᱨᱟᱱ ᱠᱚᱦᱚᱸ ᱢᱮᱱᱟᱜ ᱜᱮᱭᱟ ᱟᱨ ᱞᱟᱡ ᱠᱚ ᱦᱟᱹᱥᱩ ᱵᱤᱱ ᱠᱷᱟᱡ ᱞᱟᱡ ᱦᱟᱹᱥᱩ ᱨᱟᱱ ᱦᱚᱸ ᱢᱮᱱᱟᱜ ᱜᱮᱭᱟ ᱟᱨ ᱡᱟᱦᱟᱸ ᱠᱚ ᱩᱰᱩᱠᱚᱜ ᱠᱷᱟᱱ ᱚᱱᱟ ᱠᱚ ᱵᱟᱠᱷᱨᱟ ᱨᱟᱱ ᱦᱚᱸ ᱢᱮᱱᱟᱜ ᱜᱮᱭᱟ ᱡᱟᱸᱜᱟ ᱦᱟᱹᱥᱩ ᱨᱟᱱ ᱠᱚᱦᱚᱸ ᱢᱮᱱᱟᱜ ᱜᱮᱭᱟ ᱵᱟᱛ ᱠᱚ ᱥᱟᱥᱟᱵ ᱠᱷᱟᱱ ᱫᱚ ᱚᱱᱟ ᱨᱟᱱ ᱠᱚᱦᱚᱸ ᱢᱮᱱᱟᱜ ᱜᱮᱭᱟ ᱫᱩᱨᱵᱚᱞ ᱧᱚᱜ ᱟᱢᱮᱢ ᱵᱩᱡᱷᱟᱹᱣ ᱠᱷᱟᱱ ᱫᱚ ᱚᱱᱟ ᱵᱟᱠᱷᱨᱟ ᱠᱚᱫᱚ ᱚᱱᱮ ᱢᱟᱭᱟᱢ ᱠᱚ ᱠᱚᱢ ᱠᱚᱜᱼᱟ ᱥᱮ ᱯᱮᱥᱟᱨ ᱠᱚ ᱠᱚᱢ ᱠᱚᱜᱼᱟ ᱚᱱᱟ ᱠᱚ ᱪᱮᱠᱼᱟᱯ ᱦᱩᱭᱩᱜᱼᱟ ᱚᱱᱟ ᱠᱚᱜᱮ ᱥᱮ ᱵᱟᱰᱟᱭ ᱠᱮᱫᱟ ᱵᱤᱱ ᱥᱮ ᱪᱮᱫ ᱠᱚᱞᱤᱧ ᱞᱟᱹᱭ ᱠᱮᱫᱟ ᱚᱱᱟ ᱠᱚ ᱥᱩᱵᱤᱫᱷᱟ ᱢᱮᱱᱟᱜᱼᱟ ᱦᱳᱭ ᱴᱷᱤᱠ ᱜᱮᱭᱟ